ᱡᱟᱦᱟᱸᱭ ᱠᱚᱣᱟᱜ ᱳᱡᱳᱱ ᱟᱹᱰᱤ ᱟᱴ ᱵᱟᱹᱲᱛᱤ ᱜᱮᱭᱟ ᱩᱱᱠᱩᱣᱟᱜ ᱳᱡᱳᱱ ᱠᱚᱢ ᱡᱟᱛᱮ ᱠᱚᱢ ᱦᱩᱭᱩᱜᱼᱟ ᱥᱮᱛᱟᱜ ᱨᱮ ᱵᱮᱨᱮᱫ ᱠᱟᱛᱮᱫ ᱵᱮᱭᱟᱢ ᱠᱚᱨᱟᱣ ᱦᱳᱭᱳᱜᱼᱟ ᱟᱨ ᱥᱩᱱᱩᱢ ᱡᱟᱹᱛᱤᱭᱚ ᱡᱚᱢ ᱠᱚᱢ ᱦᱳᱭᱳᱜᱼᱟ ᱴᱷᱤᱠ ᱢᱚᱛᱚ ᱡᱟᱹᱯᱤᱫ ᱦᱳᱭᱳᱜᱼᱟ ᱮᱭ ᱨᱚᱠᱚᱢ ᱠᱚᱨᱟᱣ ᱞᱮᱠᱷᱟᱱ ᱜᱮ ᱢᱳᱴᱟᱢᱩᱴᱤ ᱴᱷᱤᱠᱚᱜᱼᱟ